ᱦᱮᱸ ᱚᱠᱚᱭ ᱵᱮᱱ ᱞᱟᱹᱭᱮᱫᱼᱟ ᱱᱚᱣᱟ ᱦᱮᱸ ᱱᱚᱜᱼᱚ ᱱᱚᱣᱟ ᱫᱚ ᱢᱚᱦᱚᱠᱩᱢᱟ ᱫᱚ ᱟᱞᱤᱧ ᱰᱟᱠᱛᱟᱨ ᱵᱟᱵᱩ ᱠᱟᱱᱟᱞᱤᱧ ᱢᱚᱦᱚᱠᱩᱢᱟ ᱦᱚᱥᱯᱤᱴᱟᱞ ᱨᱮᱱ ᱟ ᱠᱷᱚᱵᱚᱨ ᱪᱮᱫ ᱱᱟᱢ ᱱᱚᱣᱟ ᱫᱚ ᱦᱮᱸ ᱱᱚᱸᱰᱮᱱᱟᱝ ᱥᱚᱨᱠᱟᱨᱤ ᱢᱚᱦᱚᱠᱩᱢᱟ ᱦᱚᱥᱯᱤᱴᱟᱞ ᱨᱮ ᱡᱚᱛᱚ ᱨᱚᱠᱚᱢᱟᱜ ᱜᱮ ᱥᱩᱵᱤᱫᱟ ᱢᱮᱱᱟᱜᱼᱟ ᱥᱟᱥᱛᱷᱚ ᱥᱟᱛᱷᱤ ᱠᱟᱨᱰ ᱨᱮᱦᱚᱸ ᱢᱟᱱᱮ ᱥᱩᱵᱤᱫᱟ ᱧᱟᱢᱚᱜ ᱜᱮᱭᱟ ᱟᱨ ᱟᱞᱮ ᱱᱚᱸᱰᱮ ᱞᱟᱴᱩᱼᱞᱟᱴᱩ ᱚᱯᱟᱨᱥᱮᱱ ᱠᱚᱦᱚᱸ ᱦᱩᱭᱩᱜ ᱜᱮᱭᱟ ᱢᱟᱭᱟᱝ ᱠᱚᱨᱮ ᱦᱚᱸ ᱵᱮᱵᱚᱥᱛᱟ ᱢᱮᱱᱟᱜ ᱟᱱᱟᱝ ᱟᱫᱚ ᱦᱮᱡ ᱞᱮᱱ ᱵᱮᱱ ᱮᱱᱟᱝ ᱚᱠᱟᱞᱮᱠᱟᱱ ᱨᱳᱜᱽ ᱟᱡᱟᱨ ᱠᱚ ᱢᱮᱱᱟᱜ ᱟᱱᱟᱝ ᱮᱠᱥᱤᱨᱟᱹ ᱠᱚᱛᱮ ᱯᱚᱨᱤᱠᱠᱷᱟᱼᱱᱤᱨᱤᱠᱠᱷᱟ ᱠᱟᱛᱮ ᱧᱮᱞ ᱦᱩᱭᱩᱜᱼᱟ ᱛᱟᱨᱯᱚᱨᱮ ᱛᱚ ᱦᱟᱸᱜ ᱚᱱᱟ ᱠᱚᱫᱚ ᱦᱮᱸ ᱚᱱᱟ ᱫᱚ ᱯᱨᱟᱛᱷᱚᱢᱤᱠ ᱥᱛᱚᱨ ᱨᱮᱫᱚ ᱱᱟᱝ ᱧᱮᱞ ᱦᱩᱭᱩᱜᱼᱟ ᱢᱤᱫ ᱫᱷᱟᱣ ᱧᱮᱞ ᱦᱚᱪᱚ ᱞᱮᱱ ᱠᱷᱟᱱᱜᱮ ᱱᱟᱝ ᱟᱫᱚ ᱵᱩᱡᱷᱟᱹᱜ ᱟᱱᱟᱝ ᱡᱮ ᱯᱨᱚᱛᱷᱚᱢ ᱫᱚ ᱰᱨᱚᱯ ᱠᱚ ᱮᱢ ᱠᱟᱛᱮ ᱱᱟᱝ ᱞᱮ ᱧᱮᱞᱟ ᱪᱮᱫᱞᱮᱠᱟ ᱟᱫᱚ ᱰᱨᱚᱯ ᱠᱚ ᱮᱢ ᱠᱟᱛᱮ ᱮᱱᱟᱝ ᱵᱟᱝ ᱜᱟᱱᱚᱜ ᱠᱷᱟᱱ ᱫᱚ ᱱᱟᱝ ᱟᱨᱚ ᱪᱮᱠᱟᱯ ᱠᱟᱛᱮ ᱚᱠᱟᱞᱮᱠᱟ ᱟᱫᱚ ᱚᱯᱟᱨᱥᱮᱱ ᱠᱤᱪᱷᱩ ᱪᱷᱩᱞᱟᱹᱣ ᱴᱩᱞᱟᱹᱣ ᱥᱮ ᱚᱯᱟᱨᱥᱮᱱ ᱦᱩᱭᱩᱜᱼᱟ ᱥᱮ ᱤᱭᱟᱹ ᱞᱟᱜᱟᱣ ᱦᱩᱭᱩᱜ ᱟᱱᱟᱝ ᱞᱮᱱᱥ ᱞᱟᱜᱟᱣ ᱦᱩᱭᱩᱜᱼᱟ ᱚᱱᱟ ᱠᱚᱫᱚ ᱵᱟᱛᱞᱟᱣ ᱟᱠᱚ ᱟᱞᱮ ᱯᱮᱥᱮᱱᱴ ᱠᱚ ᱟᱪᱪᱷᱟ ᱦᱮᱸ ᱚᱱᱟᱝ ᱦᱤᱡᱩᱜ ᱵᱮᱱ ᱫᱚᱨᱠᱟᱨ ᱦᱩᱭ ᱞᱮᱱᱠᱷᱟᱱ ᱡᱷᱚᱛᱚ ᱨᱚᱠᱚᱢ ᱥᱩᱵᱤᱫᱟ ᱜᱮᱵᱮᱱ ᱧᱟᱢᱟᱱᱟᱝ ᱟᱞᱮ ᱥᱮᱫ ᱠᱷᱚᱱᱟᱝ ᱜᱚᱲᱚ ᱫᱚ ᱟᱫᱚ ᱦᱮᱸᱜᱮ ᱟᱫᱚ ᱨᱩᱣᱟᱹ ᱦᱟᱹᱥᱩ ᱨᱮᱫᱚ ᱮᱱᱟᱝ ᱟᱵᱚᱣᱟᱜ ᱨᱟᱱ ᱨᱮᱦᱮᱫ ᱦᱚᱸ ᱢᱮᱱᱟᱜ ᱜᱮᱭᱟ ᱱᱟᱝ ᱟᱨ ᱚᱱᱟ ᱠᱚᱛᱮ ᱥᱮᱫᱟᱭ ᱠᱚ ᱵᱮᱥ ᱞᱮᱱ ᱜᱮᱭᱟᱱᱟᱝ ᱟᱫᱚ ᱱᱮᱛᱟᱨ ᱫᱚ ᱚᱱᱮ ᱥᱚᱨᱟᱥᱚᱨᱤ ᱨᱟᱱ ᱨᱮᱦᱮᱫ ᱠᱚ ᱠᱚᱴᱮᱡ ᱜᱚᱱᱟᱝ ᱯᱟᱹᱛᱭᱟᱹᱣ ᱠᱟᱹᱡᱼᱠᱟᱹᱡ ᱛᱮ ᱠᱚᱢ ᱦᱤᱡᱩᱜ ᱠᱟᱱᱟ ᱟᱫᱚ ᱚᱱᱟᱛᱮ ᱥᱚᱨᱟᱥᱚᱨᱤ ᱰᱟᱠᱛᱟᱨ ᱴᱷᱮᱱ ᱜᱮᱱᱟᱝ ᱦᱟᱸᱜ ᱠᱚ ᱦᱤᱡᱩᱜ ᱠᱟᱱᱟ ᱱᱟᱝ ᱟᱫᱚ ᱵᱟᱝ ᱩᱯᱚᱠᱟᱨ ᱧᱟᱢᱚᱜᱼᱟ ᱱᱚᱣᱟ ᱫᱚ ᱵᱟᱝ ᱱᱟᱝ ᱚᱱᱟ ᱫᱚ ᱩᱯᱚᱠᱟᱨ ᱫᱚ ᱧᱟᱢᱚᱜ ᱜᱮᱭᱟ ᱱᱟᱝ ᱚᱱᱟ ᱫᱚ ᱟᱵᱮᱱᱟᱜ ᱯᱟᱹᱛᱭᱟᱹᱣ ᱪᱮᱛᱟᱱ ᱨᱮ ᱱᱤᱨᱵᱷᱚᱨ ᱟᱨ ᱢᱮᱸᱫ ᱨᱮᱫᱚ ᱢᱮᱱᱟᱜᱼᱟ ᱢᱮᱸᱫ ᱨᱮᱱᱟᱝ ᱦᱚᱱᱟᱝ ᱟᱵᱚᱣᱟᱜ ᱦᱚᱱᱟᱝ ᱢᱮᱱᱟᱜ ᱟᱱᱟᱝ ᱛᱚᱵᱮ ᱚᱱᱟᱠᱷᱚᱱᱟᱜ ᱫᱚ ᱢᱟᱬᱟᱝ ᱰᱟᱠᱛᱟᱨ ᱴᱷᱮᱱ ᱜᱮ ᱦᱮᱡ ᱞᱮᱱᱠᱷᱟᱱ ᱜᱮ ᱚᱱᱟ ᱴᱨᱤᱴᱢᱮᱱ ᱦᱟᱛᱟᱣ ᱞᱟᱹᱜᱤᱫ ᱵᱷᱟᱹᱜᱤ ᱠᱚᱜᱼᱟ ᱱᱟᱝ ᱟᱵᱚᱣᱟᱜ ᱵᱤᱥᱮᱥ ᱠᱚᱨᱮ ᱢᱮᱸᱫ ᱠᱷᱟᱹᱛᱤᱨ ᱛᱮᱫᱚ ᱱᱟᱝ ᱵᱟᱝ ᱞᱟᱜᱟᱣ ᱵᱟᱲᱟ ᱠᱟᱛᱮ ᱱᱟᱝ ᱰᱟᱠᱛᱟᱨ ᱴᱷᱮᱱᱟᱜ ᱥᱟᱦᱟᱨᱟ ᱦᱟᱛᱟᱣ ᱜᱮ ᱱᱟᱯᱟᱭᱟ ᱟᱪᱪᱷᱟ ᱢᱟ ᱦᱮᱸ ᱢᱟ ᱥᱟᱨᱦᱟᱣ ᱜᱮ ᱱᱟᱝ ᱟᱪᱪᱷᱟ